ᱨᱩ ᱡᱤᱱᱤᱥ ᱫᱚ ᱟᱭᱢᱟ ᱨᱚᱠᱚᱢᱜᱮ ᱢᱮᱱᱟᱜ ᱟ ᱰᱷᱟᱠ ᱰᱷᱚᱞ ᱴᱟᱢᱟᱠ ᱛᱩᱢᱫᱟᱹᱜ ᱡᱷᱟᱹᱭ ᱠᱚᱨᱛᱟᱞ ᱢᱮᱱᱠᱷᱟᱱ ᱤᱧᱟᱹᱜ ᱢᱚᱱᱮᱨᱮᱫᱚ ᱛᱩᱢᱫᱟᱹᱜ ᱴᱟᱢᱟᱠ ᱨᱩ ᱚᱱᱟᱜᱮ ᱟᱹᱰᱤ ᱥᱚᱨᱮᱥ ᱟᱹᱰᱤᱞᱮᱠᱟᱱ ᱥᱩᱨ ᱟᱵᱩ ᱦᱚᱲᱦᱚᱯᱱᱟᱜ ᱫᱚ ᱵᱟᱯᱞᱟᱨᱮ ᱥᱚᱦᱨᱟᱭ ᱨᱮ ᱵᱟᱦᱟ ᱨᱮ ᱵᱩᱱ ᱨᱩᱭᱟ ᱛᱩᱢᱫᱟᱹᱜ ᱴᱟᱢᱟᱠ ᱱᱚᱣᱟ ᱛᱩᱢᱫᱟᱹᱜ ᱴᱟᱢᱟᱠ ᱨᱩ ᱟᱸᱡᱚᱢ ᱞᱮᱠᱷᱟᱡᱜᱮ ᱢᱚᱱᱮ ᱡᱤᱣᱤᱨᱮ ᱥᱮᱨᱮᱧ ᱜᱮ ᱥᱟᱱᱟᱣᱟ ᱚᱱᱟᱛᱮ ᱛᱩᱢᱫᱟᱹᱜ ᱴᱟᱢᱟᱠ ᱨᱩ ᱟᱸᱡᱚᱢ ᱞᱮᱠᱷᱟᱱᱜᱮ ᱤᱧ ᱫᱚ ᱟᱹᱰᱤ ᱡᱳᱨᱜᱤᱧ ᱠᱩᱥᱤᱭᱟᱜ ᱟ